ᱤᱧ ᱚᱲᱟᱜ ᱨᱮ ᱟᱭᱢᱟ ᱜᱟᱱ ᱡᱤᱭᱟᱹᱞᱤ ᱢᱮᱱᱟᱜ ᱠᱚᱣᱟ ᱡᱮᱞᱮᱠᱟ ᱥᱤᱢ ᱢᱮᱨᱚᱢ ᱥᱟᱶᱛᱮ ᱥᱮᱛᱟ ᱥᱤᱢ ᱫᱚ ᱥᱮᱛᱟᱜ ᱨᱮ ᱵᱮᱨᱮᱫ ᱞᱮᱠᱷᱟᱱᱜᱮ ᱠᱷᱚᱫᱮ ᱠᱚ ᱪᱟᱣᱞᱮ ᱠᱚ ᱡᱚᱢ ᱞᱟᱹᱜᱤᱫ ᱠᱚ ᱨᱟᱜᱟ ᱥᱮᱛᱟᱜᱨᱮ ᱩᱱᱠᱩᱧ ᱮᱢᱟ ᱠᱚᱣᱟ ᱢᱮᱨᱚᱢ ᱦᱚᱸ ᱜᱚᱲᱟ ᱠᱷᱚᱱᱤᱧ ᱩᱰᱩᱠ ᱠᱚᱣᱟ ᱢᱮᱨᱚᱢ ᱩᱰᱩᱠ ᱯᱚᱨᱮ ᱚᱱᱟ ᱜᱚᱲᱟ ᱠᱩᱧ ᱡᱚᱜ ᱥᱟᱯᱷᱟᱭ ᱛᱟᱠᱚᱣᱟ ᱥᱮᱛᱟ ᱢᱤᱫᱴᱮᱱ ᱢᱮᱱᱟᱭ ᱛᱤᱧᱟᱹ ᱧᱩᱛᱩᱢ ᱠᱟᱫᱮᱭᱟᱹᱧ ᱨᱟᱡᱩ ᱨᱟᱡᱩ ᱦᱚᱸ ᱥᱟᱨᱟᱠᱷᱚᱱ ᱤᱧ ᱥᱟᱶᱛᱮᱜᱮ ᱛᱟᱦᱮᱱᱟᱭ ᱵᱟᱨᱭᱟ ᱰᱟᱝᱨᱤ ᱢᱮᱱᱟᱜ ᱠᱤᱱᱟᱹ ᱩᱱᱠᱤᱱ ᱰᱟᱝᱨᱤ ᱫᱚ ᱥᱮᱛᱟᱜ ᱨᱮ ᱵᱚᱨᱚᱫ ᱠᱟᱛᱮ ᱯᱳᱭᱞᱳ ᱰᱟᱝᱨᱤᱧ ᱩᱰᱩᱠ ᱠᱤᱱᱟᱹ ᱤᱱᱟᱹᱛᱟᱭᱚᱢ ᱩᱰᱩᱠ ᱠᱟᱛᱮ ᱡᱚᱢᱟᱜ ᱠᱚ ᱪᱷᱟᱱᱤᱧ ᱜᱮᱫ ᱟᱠᱤᱱᱟ ᱪᱷᱟᱱᱤᱧ ᱜᱮᱫ ᱟᱠᱤᱱ ᱛᱮᱧ ᱛᱚᱞ ᱠᱤᱱᱟ ᱛᱚᱞ ᱫᱚᱦᱚᱸ ᱠᱟᱠᱤᱱᱟ ᱛᱟᱯᱚᱨᱮ ᱢᱮᱨᱚᱢᱤᱧ ᱟᱲᱟᱜ ᱤᱫᱤ ᱠᱚᱣᱟ ᱢᱮᱨᱚᱢ ᱟᱲᱟᱜ ᱟᱜᱩ ᱯᱚᱨᱮ ᱢᱮᱨᱚᱢ ᱟᱲᱟᱜ ᱟᱜᱩ ᱯᱚᱨᱮ ᱰᱟᱝᱨᱤ ᱟᱨᱚ ᱜᱚᱲᱟᱧ ᱵᱟᱭ ᱠᱤᱱᱟᱹ ᱩᱱᱠᱤᱱᱟᱜ ᱞᱟᱹᱜᱤᱫ ᱛᱮ ᱟᱞᱟᱫᱟ ᱜᱚᱲᱟ ᱢᱮᱱᱟᱜᱼᱟ ᱢᱮᱨᱚᱢ ᱞᱟᱹᱜᱤᱫ ᱛᱮ ᱟᱞᱟᱫᱟ ᱡᱟᱭᱜᱟ ᱢᱮᱱᱟᱜᱼᱟ ᱟᱨ ᱥᱮᱛᱟ ᱢᱟ ᱩᱱᱤ ᱮᱥᱠᱟᱨ ᱜᱮ ᱛᱟᱦᱮᱱᱟᱭ ᱥᱮᱛᱟ ᱟᱫᱚ ᱤᱧ ᱥᱟᱶᱛᱮᱜᱮ ᱵᱤᱥᱤᱨ ᱵᱷᱟᱜᱽ ᱛᱟᱦᱮᱱᱟᱭ ᱟᱨ ᱡᱟᱦᱟᱸ ᱛᱤᱱ ᱩᱰᱟᱹᱝ ᱡᱤᱭᱟᱹᱞᱤ ᱠᱚ ᱢᱮᱱᱟᱜ ᱠᱚᱣᱟ ᱱᱩᱠᱩ ᱢᱟᱱᱮ ᱴᱷᱤᱠ ᱚᱲᱟᱜ ᱨᱮ ᱤᱧᱤᱡ ᱜᱤᱫᱽᱨᱟᱹ ᱢᱟᱱᱮ ᱛᱤᱱᱟᱹᱜ ᱴᱟᱧ ᱪᱮᱥᱴᱟᱭᱟ ᱩᱱᱠᱩ ᱡᱤᱭᱟᱹᱞᱤ ᱥᱟᱶ ᱦᱚᱸ ᱤᱧ ᱤᱱᱠᱟᱹᱜᱮ ᱡᱚᱯᱲᱟᱣ ᱢᱤᱱᱟᱹᱧᱟ ᱡᱟᱦᱟᱸ ᱞᱮᱠᱟ ᱢᱤᱫᱴᱮᱱ ᱜᱤᱫᱽᱨᱟᱹ ᱯᱮᱪᱷᱚᱱ ᱨᱮ ᱪᱮᱫ ᱞᱮᱠᱟ ᱥᱚᱢᱚᱭᱤᱧ ᱮᱢᱟᱭᱟ ᱩᱱᱠᱩ ᱯᱮᱪᱷᱚᱱ ᱨᱮᱦᱚᱸ ᱤᱱᱟᱹᱜ ᱜᱟᱱᱜᱮ ᱥᱚᱢᱚᱭᱤᱧ ᱮᱢᱟ ᱡᱤᱭᱟᱹᱞᱤ ᱠᱚ ᱢᱟᱱᱮ ᱤᱧ ᱥᱟᱝ ᱟᱹᱰᱤ ᱵᱟᱹᱲᱛᱤ ᱜᱮᱧ ᱡᱚᱯᱲᱟᱣᱟᱠᱟᱫ ᱠᱚᱣᱟ ᱢᱮᱱᱠᱷᱟᱱ ᱩᱱᱠᱩ ᱡᱤᱭᱟᱹᱞᱤ ᱤᱧ ᱦᱚᱸ ᱟᱹᱰᱤ ᱜᱟᱱ ᱜᱮᱠᱚ ᱵᱮᱥᱟᱹᱧᱟᱹ ᱟᱨ ᱤᱧᱟᱹᱜ ᱠᱟᱛᱷᱟ ᱠᱚᱦᱚᱸ ᱠᱚ ᱟᱸᱡᱚᱢ ᱛᱤᱧ ᱜᱮᱭᱟ ᱟᱨ ᱤᱧ ᱦᱚᱸ ᱟᱠᱚ ᱥᱚᱢᱚᱭ ᱵᱤᱥᱮᱥ ᱡᱟᱦᱟᱸ ᱠᱚ ᱡᱟᱦᱟᱸ ᱭᱟᱜ ᱡᱟᱦᱟᱸ ᱛᱤᱨᱮ ᱫᱚᱨᱠᱟᱨ ᱛᱟᱠᱚ ᱩᱱᱠᱩ ᱚᱱᱠᱟ ᱨᱚᱠᱚᱢ ᱥᱟᱱᱟᱢᱟᱜ ᱠᱚᱜᱮ ᱥᱚᱢᱚᱭ ᱦᱤᱥᱮᱥᱤᱧ ᱮᱢᱟᱠᱚᱣᱟ